ᱜᱮᱥ ᱥᱤᱞᱤᱱᱰᱟᱨ ᱵᱟᱹᱞᱤᱧ ᱧᱟᱢ ᱠᱟᱜᱼᱟ ᱱᱟᱣᱟ ᱜᱮ ᱮᱡᱮᱥᱴ ᱞᱤᱧ ᱵᱮᱱᱟᱜ ᱠᱟᱱᱟ ᱟᱫᱚ ᱚᱠᱟᱨᱮ ᱧᱟᱢᱚᱜᱼᱟ ᱱᱚᱣᱟ ᱫᱚ ᱟᱪᱪᱷᱟ ᱜᱮᱥ ᱥᱤᱞᱤᱱᱰᱟᱨ ᱨᱮᱜᱮ ᱦᱳᱭ ᱟᱫᱚ ᱪᱮᱫ ᱪᱮᱫ ᱟᱭ ᱰᱤ ᱯᱨᱩᱯᱷ ᱞᱟᱜᱟᱜᱼᱟ ᱚᱱᱟ ᱞᱟᱹᱭ ᱟᱹᱞᱤᱧ ᱵᱤᱱ ᱟᱭ ᱰᱤ ᱱᱚᱢᱵᱚᱨ ᱟᱭ ᱰᱤ ᱱᱚᱢᱵᱚᱨ ᱫᱚ ᱛᱷᱨᱤ ᱯᱷᱳᱨ ᱟᱨ ᱡᱟᱴᱟ ᱴᱚᱞᱟ ᱨᱮᱱᱤᱡ ᱠᱟᱹᱱᱟᱹᱧ ᱦᱳᱭ ᱟᱨ ᱚᱱᱟ ᱧᱩᱛᱩᱢ ᱛᱮᱜᱮ ᱚᱸᱰᱮ ᱵᱷᱮᱡᱟ ᱠᱟᱜ ᱯᱮ ᱟᱨ ᱚᱸᱰᱮ ᱵᱷᱮᱡᱟ ᱞᱮᱠᱷᱟᱱ ᱟᱹᱞᱤᱧ ᱞᱤᱧ ᱧᱟᱢᱟ ᱦᱳᱭ ᱴᱷᱤᱠ ᱜᱮᱭᱟ ᱟᱹᱰᱤ ᱟᱹᱰᱤ ᱥᱟᱨᱦᱟᱣ ᱟᱯᱮ ᱴᱷᱮᱱ ᱢᱟ ᱛᱚᱵᱮ ᱚᱱᱟ ᱜᱮᱥ ᱥᱤᱞᱤᱱᱰᱟᱨ ᱫᱚ ᱡᱟᱴᱟ ᱴᱚᱞᱟ ᱨᱮᱜᱮ ᱵᱷᱮᱡᱟ ᱠᱟᱜ ᱯᱮ ᱢᱟ ᱛᱚᱵᱮ ᱤᱱᱟᱹᱜ ᱜᱮᱞᱤᱧ ᱢᱮᱱᱮᱜᱼᱟ